ᱦᱚᱲ ᱚᱠᱟᱨᱮᱢ ᱦᱮᱡ ᱟᱪᱪᱷᱟ ᱫᱚᱠᱟᱱᱮᱢ ᱠᱷᱩᱞᱟᱹᱣ ᱠᱟᱜᱼᱟ ᱥᱮ ᱵᱟᱝᱟ ᱟᱪᱪᱷᱟ ᱟᱪᱪᱷᱟ ᱤᱭᱟᱹ ᱫᱚ ᱪᱟᱣᱞᱮ ᱠᱚ ᱟᱨ ᱪᱮᱫ ᱞᱮᱠᱟᱱ ᱪᱟᱣᱞᱮ ᱠᱚ ᱢᱮᱱᱟᱜᱼᱟ

ᱟᱪᱪᱷᱟ ᱚᱠᱟ ᱪᱟᱣᱞᱮ ᱠᱚ ᱚᱠᱟ ᱞᱮᱠᱟ ᱨᱮᱹᱴ ᱠᱟᱹᱴᱤᱡ ᱞᱟᱹᱭ ᱧᱚᱜ ᱟᱹᱞᱤᱧ ᱵᱤᱱ ᱛᱤᱨᱤᱥ ᱠᱷᱚᱱ ᱫᱚ ᱪᱚᱞᱞᱤᱥ ᱵᱷᱤᱛᱤᱨ ᱨᱮᱭᱟᱜ ᱢᱮᱱᱟᱜᱼᱟ ᱵᱟᱝ ᱟᱪᱪᱷᱟ ᱟᱨ ᱤᱭᱟᱹ ᱫᱚ ᱫᱟᱹᱞ ᱠᱚ ᱪᱮᱫ ᱟᱹᱞᱩ ᱠᱚ ᱚᱱᱠᱟᱱᱟᱜ ᱪᱮᱫ ᱠᱚ ᱢᱮᱱᱟᱜ ᱜᱮᱭᱟ ᱥᱮ ᱵᱟᱹᱱᱩᱜᱼᱟ ᱟᱹᱞᱩ ᱠᱚᱫᱚ ᱪᱮᱫ ᱞᱮᱠᱟ ᱟᱪᱪᱷᱟ ᱢᱟᱲᱟᱝ ᱫᱚ ᱦᱟᱸᱜ ᱢᱤᱫ ᱫᱷᱟᱹᱣ ᱮᱠᱫᱢ ᱠᱷᱟᱨᱟᱯ ᱟᱹᱞᱩ ᱞᱤᱧ ᱯᱟᱲᱟᱣ ᱮᱱ ᱫᱚ ᱦᱳᱭ ᱡᱩᱫᱤ

ᱦᱮᱸ ᱦᱳᱭ ᱡᱩᱫᱤ ᱵᱮᱥ ᱫᱷᱟᱨᱟᱣᱟᱜ ᱢᱮᱱᱟᱜ ᱠᱷᱟᱱ ᱫᱚ ᱦᱳᱭ ᱚᱱᱟ ᱵᱮᱥᱟᱜ ᱜᱮ ᱮᱢᱟ ᱞᱤᱧ ᱵᱮᱱ ᱦᱳᱭ ᱦᱳᱭ ᱦᱳᱭ ᱠᱷᱟᱹᱛᱤᱨ ᱦᱳᱭ ᱟᱫᱚ ᱩᱱᱤ ᱠᱟᱹᱴᱤᱡ ᱫᱟᱢ ᱮ ᱯᱟᱲᱟᱣ ᱧᱚᱜᱚᱜᱼᱟ ᱥᱮ ᱟᱪᱪᱷᱟ ᱟᱪᱪᱷᱟ ᱦᱚᱸ ᱴᱷᱤᱠ ᱜᱮᱭᱟ ᱵᱚᱱ ᱟᱹᱜᱩᱭᱟ ᱟᱹᱞᱩ ᱠᱚ ᱪᱟᱣᱞᱮ ᱠᱚ ᱠᱟᱹᱴᱤᱡ ᱞᱤᱧᱟᱹᱜᱩ ᱧᱚᱜᱟ ᱦᱟᱸᱜ ᱫᱟᱹᱞ ᱠᱚ

ᱦᱳᱭ ᱡᱟ ᱦᱳᱠ ᱢᱟᱨᱮ ᱥᱴᱚᱠ ᱠᱟᱱ ᱛᱟᱦᱮᱸ ᱠᱟᱱᱟ ᱯᱟᱞᱮᱱ ᱚᱱᱟ ᱤᱫᱤ ᱠᱟᱛᱮᱫ ᱚᱱᱟ ᱠᱷᱟᱨᱟᱯ ᱫᱚᱦᱟᱸᱜ ᱤᱧ ᱯᱟᱲᱟᱣ ᱞᱮᱱᱟ

ᱦᱳᱭ ᱦᱳᱭ ᱧᱮᱞ ᱛᱮᱦᱚᱸ ᱯᱟᱥᱮᱡ ᱵᱷᱤᱛᱨᱤ ᱨᱮᱱᱟᱜ ᱠᱟᱛᱷᱟ ᱪᱤᱠᱟᱹᱢ ᱴᱷᱤᱠᱟᱹᱭᱟ ᱚᱱᱟᱫᱚ ᱦᱮᱸ ᱦᱮᱸ ᱦᱮᱸ ᱚᱱᱠᱟ ᱜᱮ ᱚᱱᱟ ᱥᱴᱚᱠ ᱛᱟᱦᱮᱱ ᱠᱷᱟᱱ ᱚᱱᱠᱟᱜ ᱜᱮᱭᱟ ᱚᱱᱟ ᱠᱚᱫᱚ ᱦᱮᱸ ᱱᱟᱣᱟ ᱱᱟᱣᱟᱱᱟᱜ ᱵᱮᱱ ᱟᱹᱜᱩ ᱠᱟᱜᱼᱟ ᱛᱚ ᱪᱮᱫ ᱦᱳᱭ ᱟᱨ ᱟᱹᱵᱤᱱᱟᱜ ᱫᱳᱠᱟᱱ ᱪᱷᱟᱲᱟ ᱟ ᱚᱠᱟ ᱮᱴᱟᱜ ᱠᱷᱚᱱ ᱢᱟ ᱚᱱᱠᱟ ᱵᱟᱹᱞᱤᱧ ᱟᱹᱜᱩ ᱵᱟᱲᱟ ᱠᱟᱜ ᱦᱟᱸᱜ ᱮᱰᱮᱠᱷᱟᱱ ᱚᱸᱰᱮ ᱜᱮᱥᱮᱱ ᱢᱟ ᱯᱟᱲᱟᱣ ᱟᱹᱞᱤᱧ ᱠᱟᱱᱟ ᱦᱳᱭ ᱦᱳᱭ ᱦᱳᱭ ᱡᱟᱦᱟᱸ ᱡᱟᱦᱟᱸᱭ ᱜᱮᱞᱤᱧ ᱵᱷᱮᱡᱟ ᱠᱚᱣᱟ ᱛᱚ ᱟᱹᱵᱤᱱ ᱴᱷᱤᱠ ᱜᱮᱭᱟ ᱥᱟᱵᱚᱱ ᱮᱢᱟ ᱠᱚᱵᱤᱱ ᱛᱚ ᱵᱟᱝ ᱜᱮ ᱵᱟᱝ ᱜᱮ ᱚᱱᱠᱟ ᱫᱚ ᱦᱟᱸᱜ ᱟᱹᱞᱤᱧ ᱞᱤᱧ ᱞᱟᱹᱭ ᱴᱷᱤᱠ ᱟᱭ ᱠᱷᱟᱱ ᱫᱚ ᱦᱳᱭ ᱟᱨ ᱵᱟᱠᱷᱟᱱ ᱫᱚ ᱚᱱᱟ ᱠᱟᱜᱚᱡᱽ ᱨᱮᱞᱤᱧ ᱚᱞ ᱧᱚᱜ ᱠᱟᱜᱼᱟ ᱦᱟᱸᱜ ᱟᱹᱞᱤᱧ ᱚᱱᱟ ᱠᱚ ᱤᱫᱤ ᱛᱚᱨᱟᱭᱟ ᱦᱳᱭ ᱦᱳᱭ ᱡᱮ ᱩᱱᱠᱩ ᱫᱷᱟᱨᱟ ᱜᱮ ᱟᱨ ᱢᱤᱫᱴᱮᱱ ᱫᱩᱨᱜᱟᱹ ᱢᱤᱫᱴᱤᱱ ᱚᱱᱠᱟ ᱧᱚᱜ ᱮ ᱥᱮᱱᱚᱜᱼᱟ ᱦᱳᱭ ᱦᱳᱭ ᱦᱳᱭ ᱩᱱᱤ ᱫᱩᱨᱜᱟᱹ ᱠᱟᱱᱟᱭ

ᱟᱪᱪᱷᱟ ᱦᱚᱸ ᱴᱷᱤᱠ ᱜᱮᱭᱟ ᱦᱟᱸᱜ ᱞᱤᱧ ᱵᱷᱮᱡᱟᱭᱮᱜ ᱠᱚᱣᱟ ᱦᱟᱸᱜ ᱦᱮᱸ ᱦᱮᱸ ᱵᱷᱮᱡᱟ ᱵᱷᱮᱡᱟᱭᱮᱜ ᱠᱚᱣᱟᱞᱤᱧ ᱦᱟᱸᱜ ᱦᱮᱸ ᱴᱷᱤᱠ ᱜᱮᱭᱟ ᱢᱟ ᱛᱚᱵᱮ